ᱦᱮᱞᱳ ᱱᱚᱣᱟ ᱫᱚ ᱠᱩᱱᱟᱹ ᱵᱮᱲᱟ ᱠᱟᱱᱟ ᱪᱮ ᱟᱢ ᱨᱟᱡᱮᱥᱮᱢ ᱢᱮᱱᱮᱜᱼᱟ ᱥᱮ ᱤᱧ ᱜᱟ ᱰᱤᱧ ᱚᱰᱟᱨ ᱞᱮᱫ ᱛᱟᱦᱮᱱ ᱢᱤᱫᱴᱮᱱ ᱯᱮᱲᱟ ᱚᱲᱟᱜ ᱥᱮᱱᱚᱜ ᱞᱟᱹᱜᱤᱫ ᱮᱱᱠᱷᱟᱱ ᱜᱟᱹᱰᱤᱢᱟ ᱥᱟᱦᱤ ᱴᱟᱭᱤᱢ ᱨᱮᱜᱮ ᱵᱟᱢ ᱟᱹᱜᱩ ᱞᱮᱫᱟ ᱮᱱᱠᱷᱟᱱ ᱩᱱᱟᱹᱜ ᱜᱷᱟᱹᱲᱤᱠᱼᱞᱮ ᱛᱟᱺᱜᱤ ᱠᱮᱫ ᱢᱮᱭᱟ ᱩᱱᱟᱹᱜ ᱥᱟᱺᱜᱤᱧᱼᱞᱮ ᱥᱮᱱᱚᱜᱼᱟ ᱢᱮᱱᱠᱷᱟᱱ ᱮᱴᱟᱜ ᱜᱟᱹᱰᱤᱞᱮ ᱯᱷᱳᱱ ᱠᱮᱫᱟ ᱮᱴᱟᱜ ᱜᱟᱹᱰᱤᱞᱮ ᱟᱹᱜᱩᱭᱮᱫᱟ ᱮᱴᱟᱜ ᱜᱟᱹᱰᱤ ᱛᱮᱞᱮ ᱪᱟᱞᱟᱜᱼᱟ ᱟᱢᱫᱚ ᱟᱢᱟᱜ ᱜᱟᱹᱰᱤ ᱫᱚ ᱵᱟᱞᱮ ᱤᱫᱤᱭᱟ ᱟᱢ ᱴᱟᱭᱤᱢ ᱨᱮᱦᱚᱸ ᱵᱟᱢ ᱟᱹᱜᱩᱭᱮᱫᱟ ᱟᱨ ᱴᱟᱭᱤᱢ ᱨᱮᱦᱚᱸ ᱵᱟᱢ ᱥᱮᱴᱮᱨᱮᱫᱟ ᱚᱱᱟᱛᱮ ᱮᱴᱟᱜ ᱜᱟᱹᱰᱤᱞᱮ ᱵᱟᱫᱽᱫᱷᱚᱭᱮᱱᱟ ᱯᱷᱳᱱ ᱞᱟᱹᱜᱤᱫ ᱟᱨ ᱩᱱᱟᱹᱜ ᱥᱟᱺᱜᱤᱧ ᱞᱮ ᱥᱮᱱᱚᱜᱼᱟ ᱦᱚᱨ ᱦᱚᱸ ᱩᱱᱟᱹᱜ ᱥᱟᱺᱜᱤᱧ ᱜᱮᱭᱟ ᱜᱟᱹᱰᱤ ᱠᱚ ᱮᱢᱟᱱ ᱠᱚ ᱠᱷᱟᱨᱟᱯ ᱜᱚᱫᱚᱜᱼᱟ ᱯᱟᱪᱷᱮᱫ ᱚᱱᱟ ᱞᱟᱹᱜᱤᱫ ᱟᱞᱮ ᱫᱚ ᱮᱴᱟᱜ ᱜᱟᱹᱰᱤ ᱛᱮᱞᱮ ᱥᱮᱱᱚᱜᱼᱟ ᱟᱢᱟᱜ ᱫᱚ ᱜᱟᱹᱰᱤ ᱫᱚᱞᱮ ᱵᱟᱹᱛᱤᱞ ᱠᱮᱫᱟ